ᱤᱧᱫᱚ ᱴᱤᱵᱷᱤ ᱫᱩᱨᱚᱫᱩᱨᱥᱚᱱ ᱨᱮ ᱥᱳᱥᱟᱞ ᱢᱤᱰᱤᱭᱟ ᱠᱚᱨᱮ ᱚᱱᱠᱟ ᱵᱷᱤᱰᱭᱳ ᱧᱮᱞ ᱠᱚ ᱟᱹᱰᱤ ᱛᱮᱫᱜᱮᱧ ᱠᱩᱥᱤᱭᱟᱜᱼᱟ ᱡᱮᱢᱚᱱ ᱴᱤᱵᱷᱤ ᱨᱮ ᱥᱤᱨᱤᱭᱟᱞ ᱠᱚ ᱠᱷᱚᱵᱚᱨ ᱠᱚ ᱥᱳᱥᱟᱞ ᱢᱤᱰᱤᱭᱟ ᱨᱮ ᱫᱩᱨᱜᱷᱚᱴᱚᱱᱟ ᱠᱚ ᱥᱚᱛᱛᱤ ᱜᱷᱚᱴᱚᱱᱟ ᱠᱚ ᱟᱠᱚ ᱠᱚ ᱩᱫᱩᱜᱟ ᱚᱱᱟ ᱠᱚ ᱧᱮᱞ ᱟᱹᱰᱤ ᱛᱮᱫᱜᱮ ᱤᱧ ᱢᱚᱡᱽ ᱤᱧ ᱵᱩᱡᱷᱟᱹᱣᱟ ᱛᱚ ᱡᱚᱛᱚ ᱦᱚᱲᱟᱜ ᱚᱲᱟᱜ ᱨᱮᱜᱮ ᱞᱟᱦᱟ ᱛᱮᱫᱚ ᱟᱞᱮᱭᱟᱜ ᱴᱤᱵᱷᱤ ᱦᱚᱸ ᱵᱟᱝ ᱛᱟᱦᱮᱸ ᱞᱮᱱ ᱛᱟᱞᱮᱭᱟ ᱥᱮ ᱚᱱᱠᱟ ᱢᱚᱵᱟᱭᱤᱞ ᱦᱚᱸ ᱵᱟᱝ ᱛᱟᱦᱮᱸᱞᱮᱱ ᱛᱟᱞᱮᱭᱟ ᱱᱤᱛᱚᱜ ᱟᱞᱮ ᱚᱲᱟᱜ ᱨᱮ ᱴᱤᱵᱷᱤ ᱥᱮ ᱢᱚᱵᱟᱭᱤᱞ ᱢᱮᱱᱟᱜ ᱛᱮ ᱤᱱᱟᱹ ᱨᱮᱜᱮ ᱟᱞᱮ ᱥᱟᱺᱜᱤᱧ ᱥᱟᱺᱜᱤᱧ ᱫᱤᱥᱚᱢ ᱨᱮᱭᱟᱜ ᱠᱷᱚᱵᱚᱨ ᱥᱮ ᱥᱳᱥᱟᱞ ᱢᱤᱰᱤᱭᱟ ᱨᱮ ᱪᱮᱫ ᱠᱚ ᱪᱮᱠᱟᱜ ᱠᱟᱱᱟ ᱵᱟᱝ ᱪᱮᱠᱟᱜ ᱠᱟᱱᱟ ᱡᱚᱛᱚ ᱜᱮᱞᱮ ᱧᱮᱞ ᱫᱟᱲᱮᱭᱟᱜ ᱠᱟᱱᱟ ᱥᱮ ᱚᱠᱟᱨᱮ ᱪᱮᱫ ᱪᱮᱠᱟᱜ ᱠᱟᱱᱟ ᱵᱟᱝ ᱪᱮᱠᱟᱜ ᱠᱟᱱᱟ ᱡᱚᱛᱚ ᱞᱮ ᱵᱟᱰᱟᱭ ᱫᱟᱲᱮᱜ ᱠᱟᱱᱟ ᱚᱲᱟᱜ ᱨᱮ ᱫᱩᱲᱩᱵ ᱠᱟᱛᱮᱫ ᱜᱮ ᱡᱚᱛᱚᱢ ᱧᱮᱞ ᱫᱟᱲᱮᱭᱟᱜᱼᱟ

ᱴᱤᱵᱷᱤ ᱫᱚ ᱡᱚᱛᱚ ᱥᱩᱨ ᱥᱟᱺᱜᱤᱧ ᱨᱮ ᱪᱮᱫ ᱪᱮᱠᱟᱜ ᱠᱟᱱᱟ ᱵᱟᱝ ᱪᱮᱠᱟᱜ ᱠᱟᱱᱟ ᱚᱱᱟ ᱠᱚ ᱡᱚᱛᱚᱢ ᱧᱮᱞ ᱫᱟᱲᱮᱭᱟᱜᱼᱟ